ᱦᱚᱸ ᱟᱹᱞᱤᱧ ᱡᱟᱦᱟᱸ ᱛᱤᱥ ᱮᱴᱟᱜ ᱦᱚᱲ ᱮᱱᱮᱡ ᱥᱮᱬᱟ ᱨᱮᱱᱟᱜ ᱞᱤᱧ ᱪᱮᱥᱴᱟ ᱵᱟᱲᱟ ᱟᱠᱟᱜᱼᱟ ᱟᱨᱞᱤᱧ ᱥᱮᱨᱮᱧ ᱦᱚᱸᱞᱤᱧ ᱥᱮᱨᱮᱧ ᱵᱟᱲᱟ ᱟᱠᱟᱫ ᱜᱮᱭᱟ ᱞᱮᱠᱤᱱ ᱪᱷᱟᱹᱛᱤᱠ ᱠᱚᱣᱟᱜ ᱥᱮᱨᱮᱧ ᱨᱮ ᱟᱵᱚᱣᱟᱜ ᱯᱩᱥᱴᱟᱹᱣ ᱟᱲᱟᱝ ᱵᱟᱭ ᱦᱩᱭᱩᱜᱼᱟ ᱟᱹᱰᱤ ᱠᱚᱥᱴᱚ ᱦᱩᱭᱩᱜᱼᱟ ᱵᱟᱨ ᱯᱮ ᱫᱷᱟᱣ ᱛᱮᱠᱚ ᱥᱮᱨᱮᱧ ᱦᱚᱪᱚ ᱢᱮᱭᱟ ᱱᱚᱣᱟ ᱠᱚ ᱟᱹᱰᱤ ᱠᱚᱥᱴᱚ ᱫᱷᱟᱨᱟ ᱜᱮᱭᱟ ᱮᱱ ᱨᱮᱦᱚᱸ ᱟᱵᱚ ᱥᱟᱱᱛᱟᱲ ᱫᱚ ᱟᱵᱚ ᱡᱟᱦᱟᱸ ᱠᱚ ᱢᱮᱛᱟ ᱠᱚᱣᱟ ᱟᱵᱚ ᱟᱹᱨᱤᱪᱟᱹᱞᱤ ᱥᱮᱨᱮᱧ ᱨᱮᱫᱚ ᱱᱟᱯᱟᱭ ᱛᱮ ᱥᱮᱨᱮᱧᱚᱜᱼᱟ ᱞᱮᱠᱤᱱ ᱮᱴᱟᱜ ᱦᱚᱲᱟᱜ ᱥᱮᱨᱮᱧ ᱨᱮᱫᱚ ᱥᱚᱢᱚᱭ ᱞᱟᱜᱟᱜᱼᱟ ᱪᱮᱦᱨᱟ ᱯᱚᱨᱚ ᱤᱭᱟᱹ ᱡᱟᱦᱟᱸ ᱠᱚ ᱢᱮᱛᱟᱜᱼᱟ ᱟᱲᱟᱝ ᱛᱟᱵᱚᱱ ᱵᱟᱭ ᱚᱰᱳᱠ ᱴᱷᱤᱠᱚᱜᱼᱟ ᱚᱱᱟ ᱠᱚ ᱵᱟᱵᱚᱛ ᱛᱮ ᱠᱟᱹᱴᱤᱡ ᱢᱚᱱᱮ ᱨᱮ ᱦᱩᱫᱤᱥ ᱛᱟᱦᱮᱱᱟ ᱦᱤᱫᱤᱡ ᱛᱟᱦᱮᱱᱟ ᱞᱮᱠᱤᱱ ᱟᱵᱚ ᱫᱚ ᱟᱵᱚᱣᱟᱜ ᱥᱮᱨᱮᱧ ᱨᱮᱫᱚ ᱱᱟᱯᱟᱭ ᱛᱮᱵᱚᱱ ᱥᱮᱨᱮᱧᱟ ᱟᱨ ᱪᱷᱟᱹᱛᱤᱠ ᱫᱚ ᱟᱵᱚᱣᱟᱜ ᱥᱮᱨᱮᱧ ᱫᱚ ᱵᱮᱥ ᱛᱮᱫᱚ ᱵᱟᱠᱚ ᱥᱮᱨᱮᱧ ᱫᱟᱲᱮᱭᱟᱜᱼᱟ